ᱦᱮᱸ ᱡᱚᱦᱳᱨ ᱜᱮ ᱤᱧ ᱥᱟᱱᱛᱤᱱᱤᱠᱮᱛᱚᱱ ᱨᱮᱱᱟᱜ ᱢᱟᱛᱠᱚᱢ ᱴᱚᱞᱟ ᱠᱷᱚᱱ ᱥᱟᱶᱛᱟ ᱥᱩᱥᱟᱹᱨᱤᱭᱟᱹᱧ ᱞᱟᱹᱭ ᱮᱫᱟ ᱤᱧ ᱟᱸᱡᱚᱢᱟᱠᱟᱫᱟᱹᱧ ᱟᱢ ᱵᱤᱨᱵᱸᱩᱢ ᱰᱤᱥᱴᱨᱤᱠᱴ ᱨᱮᱱ ᱧᱩᱛᱩᱢᱟᱱ ᱪᱟᱥᱤ ᱠᱟᱱᱟᱢ ᱟᱨ ᱠᱟᱹᱴᱤᱡ ᱵᱟᱰᱟᱭ ᱥᱟᱱᱟᱧ ᱠᱟᱱ ᱛᱟᱦᱮᱸᱱᱟ ᱟᱢ ᱪᱮᱫ ᱠᱚᱢ ᱪᱟᱥ ᱞᱮᱫ ᱛᱟᱦᱮᱸᱱᱟ ᱟᱨᱦᱚᱸ ᱡᱟᱦᱟᱸᱭ ᱪᱟᱹᱥᱤ ᱠᱚ ᱢᱮᱱᱟᱜ ᱠᱚᱣᱟ ᱠᱟᱹᱴᱤᱡ ᱥᱮ ᱱᱟᱣᱟᱱ ᱠᱚ ᱩᱱᱠᱩ ᱠᱚᱦᱚᱸ ᱤᱧᱟᱹᱝ ᱠᱟᱛᱷᱟᱢ ᱞᱟᱹᱭ ᱫᱟᱲᱮᱭᱟᱠᱚᱣᱟ

ᱦᱮᱸ ᱪᱟᱥ ᱠᱷᱟᱱ ᱡᱚᱛᱚ ᱦᱚᱲ ᱜᱮᱠᱚ ᱪᱟᱥᱮᱫ ᱛᱟᱦᱮᱸᱫ ᱱᱚᱝᱠᱟᱱ ᱟᱹᱰᱤ ᱦᱚᱲ ᱢᱮᱱᱟᱜ ᱠᱚᱣᱟ ᱪᱟᱥ ᱮᱫᱟᱠᱚ

ᱪᱟᱥ ᱠᱟᱛᱮ ᱠᱚ ᱟᱹᱥᱩᱞᱚᱜ ᱠᱟᱱᱟ ᱢᱮᱱᱠᱷᱟᱱ ᱟᱢ ᱢᱟᱹᱧ ᱟᱸᱡᱚᱢ ᱟᱠᱟᱫᱟ ᱟᱹᱰᱤᱜᱟᱱ ᱨᱳᱡᱜᱟᱨ ᱦᱚᱸ ᱦᱩᱭᱩᱜ ᱠᱟᱱᱟ ᱠᱷᱟᱹᱞᱤ ᱡᱚᱢ ᱥᱩᱢᱩᱝ ᱦᱚᱸ ᱵᱟᱝ ᱢᱮᱱᱠᱷᱟᱱ ᱚᱱᱟ ᱠᱚᱨᱮᱱᱟᱜ ᱜᱮ ᱯᱟᱞᱴᱟᱣ ᱢᱮᱱᱫᱚ ᱚᱠᱟ ᱰᱟᱦᱟᱨ ᱛᱮ ᱥᱚᱨᱠᱟᱨ ᱠᱷᱚᱱ ᱚᱠᱟᱞᱮᱠᱟ ᱜᱚᱲᱚ ᱠᱚᱢ ᱦᱟᱛᱟᱣᱮᱫ ᱠᱟᱱᱟ ᱚᱠᱟᱞᱮᱠᱟ ᱠᱟᱛᱮ ᱚᱱᱟᱠᱚ ᱰᱟᱦᱟᱨᱮᱢ ᱵᱟᱲᱟᱭ ᱧᱟᱢ ᱠᱮᱫᱟ ᱮᱱᱛᱮᱫ ᱵᱷᱟᱹᱜᱤ ᱪᱟᱹᱥᱤ ᱨᱮᱱᱟᱜ

ᱦᱩᱸ ᱟᱨ ᱚᱱᱟ ᱥᱟᱶᱛᱮ ᱠᱟᱹᱴᱤᱡ ᱢᱟᱱᱮ ᱮᱴᱠᱮᱴᱚᱬᱮ ᱠᱚ ᱪᱮᱫ ᱠᱚ ᱦᱩᱭᱩᱜ ᱠᱟᱱᱟ ᱚᱱᱟ ᱠᱚᱦᱚᱸ ᱠᱟᱹᱴᱤᱡ ᱮᱢ ᱞᱟᱹᱭ ᱞᱮᱠᱷᱟᱱ ᱠᱟᱨᱚᱱ ᱱᱮᱛᱟᱨ ᱫᱚ ᱥᱤᱡᱤᱱ ᱨᱮ ᱫᱟᱜ ᱦᱚᱸ ᱵᱟᱭ ᱫᱟᱜ ᱮᱫ ᱠᱟᱱᱟ ᱟᱨᱦᱚᱸ ᱚᱱᱮ ᱨᱩᱣᱟᱹ ᱠᱚᱦᱚᱸ ᱨᱳᱜᱽ ᱟᱡᱟᱨ ᱠᱚᱦᱚᱸ ᱢᱮᱱᱟᱜ ᱟᱠᱟᱫᱼᱟ ᱪᱟᱥ ᱟᱵᱟᱫ ᱠᱚᱨᱮᱱᱟᱜ ᱚᱱᱟ ᱠᱚᱫᱚ ᱚᱠᱟᱞᱮᱠᱟ ᱠᱟᱛᱮᱢ ᱥᱟᱶᱦᱟᱭᱮᱫ ᱠᱟᱱᱟᱢ

ᱦᱩᱸ ᱱᱤᱝᱠᱟᱹ ᱠᱷᱚᱨᱪᱟ ᱫᱚ ᱞᱟᱜᱟᱜ ᱠᱟᱱ ᱜᱮᱭᱟ

ᱟᱨ ᱤᱭᱟᱹ ᱟᱨᱦᱚᱸ ᱚᱱᱟ ᱠᱚᱨᱮ ᱪᱟᱥᱤ ᱠᱚ ᱪᱮᱫᱞᱮᱠᱟ ᱠᱚ ᱤᱭᱟᱹᱜ ᱠᱟᱱᱟ ᱪᱟᱥ ᱟᱵᱟᱫ ᱪᱟᱥ ᱵᱟᱲᱟᱭᱮᱫ ᱠᱟᱱ ᱜᱮᱭᱟᱠᱚ ᱥᱮ ᱩᱱᱠᱩ ᱦᱚᱸ ᱮᱴᱠᱮᱴᱚᱬᱮ ᱦᱩᱭᱟᱠᱚ ᱠᱟᱱ ᱜᱮᱭᱟ

ᱦᱩᱸ ᱟᱞᱮ ᱱᱤᱭᱟᱹ ᱠᱚᱨᱮ ᱫᱚ ᱤᱧ ᱟᱹᱰᱤᱜᱟᱱ ᱪᱟᱹᱥᱤ ᱠᱩᱧ ᱧᱮᱞᱮᱫ ᱠᱚᱣᱟ ᱢᱟᱱᱮ ᱠᱷᱚᱨᱪᱟ ᱨᱮᱭᱟᱜ ᱚᱵᱷᱟᱵᱛᱮ ᱢᱟᱱᱮ ᱚᱱᱟᱠᱚ ᱩᱱᱟᱹᱜ ᱢᱚᱸᱡ ᱛᱮ ᱵᱟᱠᱚ ᱪᱟᱥ ᱫᱟᱲᱮᱭᱟᱜ ᱠᱟᱱᱟ ᱟᱫᱚ ᱚᱱᱟᱜᱮ ᱟᱞᱮ ᱦᱚᱸ ᱥᱟᱶᱛᱟ ᱥᱩᱥᱟᱹᱨᱤᱭᱟᱹ ᱠᱚ ᱢᱤᱫᱴᱮᱡ ᱠᱮᱢᱯ ᱞᱮᱠᱟᱞᱮ ᱵᱟᱹᱭᱥᱟᱹᱣ ᱞᱮ ᱢᱮᱱᱮᱫ ᱠᱟᱱᱟ ᱱᱤᱭᱟᱹ ᱠᱚᱨᱮ ᱥᱩᱨ ᱠᱚᱨᱮ ᱟᱰᱛᱳ ᱠᱚᱨᱮᱱ ᱪᱟᱹᱥᱤ ᱠᱚ ᱩᱱᱠᱩ ᱢᱚᱸᱡ ᱛᱮ ᱵᱟᱠᱚ ᱪᱟᱥ ᱫᱟᱲᱮᱭᱟᱜ ᱠᱟᱱᱟ ᱠᱟᱱᱟ ᱥᱮ ᱚᱠᱟᱞᱮᱠᱟᱛᱮ ᱪᱟᱥ ᱦᱩᱭᱩᱜᱼᱟ ᱚᱱᱟᱠᱚ ᱵᱟᱠᱚ ᱵᱟᱲᱟᱭᱟ ᱚᱱᱟᱠᱚᱜᱮ ᱵᱟᱠᱚ ᱵᱟᱲᱟᱭᱟ ᱚᱱᱟᱠᱚᱜᱮ ᱠᱟᱹᱴᱤᱡ ᱞᱮ ᱵᱟᱲᱟᱭ ᱦᱚᱪᱚ ᱠᱚ ᱞᱟᱹᱜᱤᱫ ᱠᱟᱱᱟ ᱟᱫᱚ ᱡᱮᱦᱮᱛᱩ ᱟᱞᱮ ᱞᱮ ᱞᱮᱵᱟᱲᱟᱭ ᱧᱟᱢ ᱠᱟᱫᱟ ᱱᱤᱭᱟᱹ ᱪᱟᱥ ᱨᱮᱱᱟᱜ ᱵᱷᱟᱹᱜᱤ ᱚᱠᱚᱡ ᱟᱢᱮᱢ ᱵᱩᱡᱷᱟᱹᱣ ᱧᱟᱢ ᱫᱟᱲᱮ ᱠᱟᱣᱫᱟ ᱚᱠᱟ ᱞᱮᱠᱟᱛᱮ ᱪᱟᱥ ᱦᱩᱭᱩᱜᱼᱟ ᱚᱠᱟᱞᱮᱠᱟ ᱫᱷᱟᱨᱟᱛᱮ ᱟᱫᱚ ᱫᱤᱭᱮ ᱠᱟᱹᱴᱤᱡ ᱟᱞᱮᱭᱟᱜ ᱠᱮᱢᱯ ᱨᱮᱦᱚᱸᱢ ᱜᱲᱚᱣᱟᱞᱮ ᱠᱷᱟᱱ ᱮᱴᱟᱜ ᱠᱚ ᱪᱟᱹᱥᱤ ᱠᱚᱦᱚᱸᱠᱚ ᱞᱟᱦᱟ ᱫᱟᱲᱮᱭᱟᱜᱼᱟ ᱛᱚ ᱟᱢ ᱦᱚᱸ ᱨᱟᱹᱡᱤ ᱢᱮᱱᱟᱜ ᱢᱮᱭᱟ ᱥᱮ ᱵᱟᱝ ᱟ

ᱦᱩᱸ ᱦᱩᱸ

ᱮᱱᱛᱮᱫ ᱟᱵᱚ ᱚᱞᱚᱜ ᱯᱟᱲᱦᱟᱜ ᱵᱟᱵᱚᱱ ᱵᱟᱲᱟᱭ ᱨᱮᱦᱚᱸ ᱮᱴᱟᱜ ᱦᱚᱲᱟᱜ ᱧᱮᱞ ᱪᱮᱫ ᱠᱟᱛᱮ ᱜᱮ ᱡᱟᱹᱥᱛᱤ ᱫᱚᱵᱚᱱ ᱪᱮᱫᱟ ᱟᱫᱚ ᱚᱱᱟᱠᱚ ᱠᱟᱛᱷᱟ ᱜᱮ ᱩᱭᱦᱟᱹᱨ ᱵᱷᱟᱵᱱᱟ ᱠᱟᱛᱮ ᱟᱢ ᱫᱟᱨᱟᱭ ᱠᱟᱱ ᱯᱚᱸᱫᱽᱨᱚ ᱛᱟᱨᱤᱠᱷ ᱫᱟᱨᱟᱭ ᱠᱟᱱ ᱪᱟᱸᱫᱮ ᱨᱮᱱᱟᱜ ᱯᱚᱸᱫᱽᱨᱚ ᱛᱟᱹᱨᱤᱠᱷ ᱜᱮᱞᱮ ᱢᱮᱱᱮᱫᱟ ᱢᱤᱫᱽᱴᱮᱡ ᱠᱟᱹᱢᱤ ᱦᱚᱨᱟ ᱞᱮ ᱫᱚᱦᱚᱭᱟ ᱛᱚ ᱤᱱᱟᱹ ᱦᱤᱞᱳᱜ ᱟᱢ ᱦᱚᱸᱞᱮ ᱱᱮᱣᱛᱟᱭᱮᱫ ᱢᱮᱭᱟ ᱛᱚᱵᱮ ᱴᱷᱤᱠ ᱜᱮᱭᱟ ᱦᱟᱸᱜ ᱛᱟᱞᱦᱮ ᱦᱮᱸ ᱟᱢᱟᱜ ᱚᱱᱟ ᱚᱠᱟᱞᱮᱠᱟᱱ ᱫᱷᱟᱨᱟᱛᱮᱢ ᱪᱟᱥᱮᱫ ᱛᱟᱦᱮᱸᱱᱟ ᱚᱠᱟᱞᱮᱠᱟᱱ ᱫᱷᱟᱨᱟᱛᱮ ᱠᱷᱟᱹᱴᱟᱹᱞᱤ ᱦᱩᱭ ᱚᱱᱟᱠᱚ ᱠᱟᱹᱴᱤᱡ ᱮᱢ ᱞᱟᱹᱭᱟᱠᱚᱣᱟ ᱮᱱᱠᱷᱟᱱ ᱟᱞᱮ ᱨᱮᱱ ᱡᱟᱦᱟᱸᱭ ᱪᱟᱹᱥᱤ ᱠᱚ ᱢᱮᱱᱟᱜ ᱠᱚᱣᱟ ᱩᱱᱠᱩ ᱦᱚᱸᱠᱚ ᱵᱟᱰᱟᱭ ᱧᱟᱢ ᱫᱟᱲᱮᱭᱟᱜᱼᱟ ᱴᱷᱤᱠᱜᱮᱭᱟ ᱛᱚᱵᱮ ᱱᱟᱦᱟᱸᱜ ᱦᱩᱸ ᱯᱟᱸᱡᱟᱧ ᱦᱮᱡ ᱠᱟᱱᱟ ᱟᱨᱦᱚᱸ